ᱵᱮᱝᱜᱚᱞ ᱨᱮ ᱥᱚᱨᱮᱥ ᱯᱚᱨᱡᱚᱴᱚᱠ ᱞᱟᱹᱭᱡᱷᱟᱹᱣᱟᱱ ᱴᱷᱟᱶ ᱫᱚ ᱤᱧᱤᱧ ᱢᱚᱱᱮᱭᱟ ᱟᱡᱚᱫᱤᱭᱟᱹ ᱵᱩᱨᱩ ᱡᱟᱦᱟᱸ ᱨᱮ ᱧᱮᱧᱮᱞᱤᱭᱟᱹ ᱠᱚ ᱞᱟᱹᱜᱤᱫ ᱢᱚᱱ ᱦᱩᱞᱟᱹᱥᱟᱱ ᱵᱤᱠᱚᱞᱯᱚ ᱠᱚᱵᱷᱚᱨᱟᱠᱚ ᱪᱮᱫᱟᱜ ᱥᱮ ᱟᱡᱚᱫᱤᱭᱟᱹ ᱵᱩᱨᱩ ᱨᱮ ᱥᱮ ᱟᱡᱚᱫᱤᱭᱟᱹ ᱨᱮ ᱟᱵᱚ ᱥᱮᱫᱟᱭ ᱠᱷᱚᱱᱟᱜ ᱢᱤᱫᱴᱟᱝ ᱱᱟᱜᱟᱢ ᱛᱮᱭᱟᱨ ᱟᱹᱜᱩ ᱟᱠᱟᱱᱟ ᱚᱱᱟ ᱡᱟᱭᱜᱟ ᱨᱮ ᱥᱮ ᱚᱱᱟ ᱴᱷᱟᱶ ᱨᱮᱫᱚ ᱟᱵᱚ ᱥᱟᱱᱟᱢ ᱥᱟᱱᱛᱟᱲ ᱠᱚ ᱚᱸᱰᱮᱵᱚᱱ ᱡᱩᱢᱤᱫᱚᱜᱼᱟ ᱥᱮᱸᱫᱽᱨᱟ ᱠᱟᱨᱠᱟ ᱚᱠᱛᱚ ᱨᱮ ᱟᱨ ᱱᱟᱱᱟ ᱦᱩᱱᱟᱹᱨ ᱛᱷᱩᱛᱤ ᱜᱟᱞᱢᱟᱨᱟᱣ ᱵᱚᱱ ᱪᱟᱨᱪᱟᱣᱟ ᱥᱮ ᱚᱱᱟ ᱡᱟᱭᱜᱟ ᱨᱮᱦᱚᱸ ᱟᱹᱰᱤ ᱜᱟᱱ ᱧᱮᱧᱮᱞᱟᱜ ᱡᱤᱱᱤᱥ ᱠᱚ ᱢᱮᱱᱟᱜᱼᱟ ᱥᱮᱫᱟᱭ ᱵᱤᱫᱟᱹᱞ ᱨᱟᱢ ᱨᱟᱵᱚᱱᱟᱜ ᱠᱟᱹᱦᱱᱤ ᱦᱚᱸ ᱚᱸᱰᱮᱱᱟᱜ ᱜᱷᱚᱴᱚᱱᱟ ᱠᱚ ᱥᱟᱵ ᱨᱟᱠᱟᱵ ᱟᱠᱟᱱᱟ ᱚᱱᱟ ᱛᱮ ᱚᱱᱟ ᱡᱟᱭᱜᱟ ᱨᱮ ᱧᱮᱧᱮᱞ ᱦᱚᱲ ᱟᱹᱰᱤ ᱡᱩᱨ ᱠᱚ ᱠᱩᱥᱤᱭᱟᱜᱼᱟ ᱥᱮ ᱠᱚ ᱧᱮᱞ ᱟᱹᱜᱩᱭᱟ ᱟᱵᱚ ᱦᱚᱸ ᱚᱸᱰᱮ ᱪᱟᱞᱟᱣ ᱠᱟᱛᱮᱜ ᱥᱮᱸᱫᱽᱨᱟ ᱠᱟᱨᱠᱟ ᱨᱮ ᱟᱡᱚᱫᱤᱭᱟᱹ ᱵᱩᱨᱩ ᱨᱮ ᱱᱟᱱᱟ ᱦᱩᱱᱟᱹᱨ ᱛᱷᱩᱛᱤ ᱜᱟᱞᱢᱟᱨᱟᱣ ᱥᱟᱶᱛᱟ ᱨᱮᱱᱟᱜ ᱟᱵᱚᱭᱟᱜ ᱯᱟᱹᱨᱤᱥ ᱨᱮᱱᱟᱜ ᱟᱹᱨᱤ ᱪᱟᱹᱞᱤ ᱠᱚᱵᱚ ᱜᱟᱞᱢᱟᱨᱟᱣᱟ ᱟᱨ ᱱᱟᱜᱟᱢ ᱨᱮᱱᱟᱜ ᱠᱟᱛᱷᱟ ᱠᱚᱵᱚ ᱵᱟᱰᱟᱭ ᱧᱟᱢ ᱫᱟᱲᱮᱭᱟᱜᱼᱟ